ᱦᱳᱭ ᱯᱚᱛᱚᱵ ᱯᱟᱲᱦᱟᱣ ᱜᱟᱶᱛᱟ ᱨᱮᱧ ᱥᱮᱞᱮᱫ ᱟᱠᱟᱱ ᱜᱮᱭᱟ ᱟᱨ ᱚᱱᱟᱨᱮ ᱠᱷᱮᱨᱣᱟᱲ ᱵᱤᱨ ᱯᱚᱛᱚᱵ ᱤᱧ ᱯᱟᱲᱦᱟᱣᱟᱠᱟᱜᱼᱟ ᱱᱚᱣᱟ ᱯᱚᱛᱚᱵ ᱯᱟᱲᱦᱟᱣ ᱡᱚᱦᱚᱜ ᱱᱚᱝᱠᱟᱱᱟᱜ ᱡᱤᱱᱤᱥ ᱠᱚ ᱢᱮᱱᱟᱜᱼᱟ ᱡᱮ ᱯᱚᱛᱚᱵ ᱤᱧ ᱯᱟᱲᱦᱟᱣ ᱞᱮᱠᱷᱟᱱ ᱜᱮ ᱵᱚᱛᱚᱨ ᱜᱮᱢ ᱵᱩᱡᱷᱟᱹᱣᱟ ᱚᱱᱟᱨᱮ ᱡᱚᱢ ᱨᱟᱡᱟᱣᱟᱜ ᱠᱚ ᱢᱮᱱᱟᱜᱼᱟ ᱟᱨ ᱚᱱᱟ ᱟᱸᱡᱚᱢ ᱛᱮ ᱦᱚᱲᱢᱚ ᱠᱚ ᱨᱩᱢᱩᱭ ᱜᱚᱫᱚᱜᱼᱟ